ᱵᱤᱨᱵᱷᱩᱢ ᱦᱚᱱᱚᱛ ᱨᱮ ᱦᱚᱲᱠᱩ ᱥᱟᱸᱡ ᱵᱟᱛ ᱥᱟᱜᱟᱨᱚᱢᱛᱮ ᱟᱭᱢᱟᱞᱮᱠᱟ ᱵᱮᱵᱚᱥᱛᱟ ᱢᱮᱱᱟᱜ ᱛᱟᱠᱩᱣᱟ ᱡᱮᱢᱚᱱ ᱥᱟᱺᱜᱤᱧ ᱥᱮᱱ ᱠᱟᱹᱢᱤ ᱪᱟᱞᱟᱜ ᱞᱟᱹᱜᱤᱫ ᱥᱮ ᱟᱛᱩᱴᱚᱞᱟᱨᱮ ᱠᱟᱹᱢᱤ ᱞᱟᱹᱜᱤᱫ ᱥᱮ ᱵᱟᱨᱦᱮ ᱫᱤᱥᱟᱹᱢ ᱪᱟᱞᱟᱜ ᱞᱟᱹᱜᱤᱫ ᱛᱮ ᱡᱮᱢᱚᱱ ᱨᱮᱞ ᱥᱟᱜᱟᱲᱚᱢ ᱵᱟᱥ ᱥᱟᱜᱟᱲᱚᱢ ᱴᱚᱴᱚ ᱥᱟᱭᱠᱮᱞ ᱢᱚᱴᱚᱨ ᱥᱟᱭᱠᱮᱞ ᱢᱚᱴᱚᱨ ᱵᱷᱮᱱ ᱮᱢᱟᱱᱠᱩ ᱥᱟᱜᱟᱲᱚᱢ ᱛᱮ ᱦᱚᱲ ᱟᱹᱰᱤ ᱠᱚᱢ ᱚᱠᱛᱚ ᱨᱮᱠᱩ ᱥᱮᱴᱮᱨ ᱫᱟᱲᱮᱭᱟᱜ ᱠᱟᱱᱟ ᱟᱨ ᱠᱟᱹᱢᱤᱭᱟᱹᱠᱩ ᱫᱟᱲᱮᱭᱟᱜ ᱠᱟᱱᱟ ᱱᱚᱣᱟ ᱞᱮᱠᱟᱛᱮ ᱩᱱᱠᱩ ᱦᱚᱱᱚᱛ ᱨᱮᱱᱟᱜ ᱥᱟᱱᱟᱢᱟᱜ ᱞᱟᱦᱟᱱᱛᱤ ᱥᱮ ᱮᱱᱮᱢᱠᱩ ᱧᱟᱢᱮᱫ ᱠᱟᱱᱟ